ᱦᱮᱸ ᱢᱮᱱᱠᱤᱭᱟᱹᱧ ᱢᱚᱬᱮᱜᱚᱴᱟᱝ ᱮᱞ ᱡᱮᱢᱚᱱ ᱵᱟᱨᱜᱮᱞ ᱢᱤᱫ ᱵᱟᱨᱜᱮᱞ ᱵᱟᱨ ᱵᱟᱨᱜᱮᱞ ᱯᱮ ᱵᱟᱨᱜᱮᱞ ᱯᱩᱱ ᱵᱟᱨᱜᱮᱞ ᱢᱚᱬᱮ ᱢᱚᱬᱮ ᱜᱚᱴᱟᱝ ᱮᱞ ᱤᱧ ᱢᱮᱱ ᱠᱮᱫᱟ